ᱡᱟᱢᱟ ᱫᱚ ᱢᱟᱯ ᱨᱮᱭᱟᱜ ᱛᱟᱦᱮᱱᱟ ᱠᱷᱩᱵ ᱵᱷᱟᱜᱤᱭᱟ ᱡᱮ ᱨᱮᱭᱟᱲ ᱨᱮ ᱨᱟᱵᱟᱝ ᱵᱟᱝ ᱨᱟᱵᱟᱝᱟ ᱢᱚᱡᱮᱢ ᱧᱮᱞᱚᱜᱼᱟ ᱮᱥᱮᱫ ᱠᱚᱜ ᱟᱢ ᱜᱚᱴᱟᱜᱮ ᱟᱨ ᱪᱮᱫ ᱚᱱᱟ ᱡᱟᱢᱟ ᱛᱟᱦᱮᱱ ᱠᱷᱟᱱ ᱫᱚ ᱠᱷᱩᱵ ᱪᱮᱦᱚᱨᱟ ᱯᱷᱩᱨᱛᱤ ᱨᱮᱭᱟᱜ ᱛᱟᱦᱮᱱ ᱦᱩᱭᱩᱜᱼᱟ ᱟᱨ ᱯᱚᱨᱤᱥᱠᱟᱨ ᱯᱚᱨᱤᱪᱪᱷᱚᱱᱱᱚ ᱡᱟᱦᱟᱥᱮᱢ ᱪᱟᱞᱟᱜᱼᱟ ᱚᱱᱟᱛᱮ ᱡᱟᱢᱟ ᱫᱚ ᱨᱟᱵᱟᱝ ᱦᱚᱸ ᱵᱟᱝ ᱨᱟᱵᱟᱝᱟ ᱚᱱᱟ ᱠᱟᱭᱛᱮ ᱡᱩᱫᱤ ᱪᱟᱫᱚᱨᱛᱮᱢ ᱩᱭᱩ ᱠᱚᱜᱼᱟ ᱛᱟᱦᱚᱞᱮ ᱠᱷᱟᱱᱫᱚ ᱚᱱᱟᱫᱚ ᱦᱚᱭᱛᱮᱦᱚᱸ ᱢᱤᱫ ᱫᱷᱟᱨᱮᱜᱼᱟ